ᱦᱮᱞᱳ ᱟᱢ ᱛᱟᱨᱟᱢᱟ ᱨᱮᱥᱴᱩᱨᱮᱱᱴ ᱨᱮᱱ ᱢᱮᱱᱮᱡᱟᱨᱮᱢ ᱢᱮᱱᱫᱟ ᱤᱧ ᱯᱟᱱᱰᱚᱵᱮᱥᱥᱚᱨ ᱠᱷᱚᱱ ᱯᱨᱚᱢᱤᱞᱟ ᱥᱚᱨᱮᱱᱤᱧ ᱢᱮᱱᱫᱟ ᱤᱧ ᱜᱟᱯᱟ ᱛᱟᱨᱟᱥᱤᱧ ᱵᱮᱲᱟ ᱤᱧ ᱨᱮᱱ ᱠᱚᱞᱮᱡᱽ ᱨᱮᱱ ᱜᱟᱛᱮ ᱠᱚ ᱥᱟᱶᱛᱮ ᱟᱢᱟᱜ ᱨᱮᱥᱴᱩᱨᱮᱱᱴ ᱨᱮ ᱡᱚᱢᱟᱜ ᱞᱟᱹᱜᱤᱫ ᱞᱮ ᱪᱟᱞᱟᱜᱼᱟ ᱫᱟᱭᱟ ᱠᱟᱛᱮᱜ ᱟᱴ ᱯᱤᱥ ᱥᱤᱴ ᱵᱮᱱ ᱵᱩᱠᱤᱝ ᱠᱟᱜᱼᱟ ᱤᱧ ᱨᱮᱱ ᱜᱟᱛᱮ ᱠᱚ ᱡᱚᱢᱟᱜ ᱟᱹᱰᱤ ᱠᱚ ᱠᱩᱥᱤᱭᱟᱜᱼᱟ ᱪᱟᱣᱢᱤᱱ ᱯᱟᱥᱛᱟ ᱪᱤᱞᱤ ᱪᱤᱠᱮᱱ ᱥᱟᱶᱛᱮ ᱯᱚᱨᱳᱴᱷᱟ ᱚᱱᱟ ᱠᱚ ᱧᱟᱢᱚᱜ ᱜᱮᱭᱟ ᱧᱟᱢ ᱞᱮᱱᱠᱷᱟᱱ ᱫᱟᱢ ᱛᱤᱱᱟᱹᱜ ᱯᱞᱮ ᱴ ᱦᱤᱥᱟᱹᱵᱽ ᱛᱮ ᱟᱨ ᱟᱯᱮᱭᱟᱜ ᱨᱮᱥᱴᱩᱨᱮᱱᱴ ᱨᱮ ᱯᱟᱨᱠᱤᱝ ᱨᱮᱱᱟᱜ ᱥᱩᱵᱤᱫᱷᱟ ᱢᱮᱱᱟᱜᱼᱟ ᱥᱮ ᱵᱟᱝ ᱠᱟᱹᱴᱤᱡ ᱞᱟᱹᱭ ᱟᱨ ᱞᱮ ᱞᱟᱹᱭ ᱤᱧ ᱠᱷᱟᱱ ᱵᱷᱟᱹᱜᱤ ᱦᱩᱭᱩᱜᱼᱟ